ᱤᱧ ᱫᱩᱧ ᱢᱚᱱᱮᱭᱟ ᱨᱟᱥᱟᱭᱚᱱᱤᱠ ᱥᱟᱨ ᱫᱚ ᱨᱟᱥᱟᱭᱚᱱᱤᱠ ᱠᱤᱴᱱᱟᱥᱚᱠ ᱥᱟᱨ ᱛᱮᱫᱚ ᱦᱟᱥᱟᱭ ᱱᱚᱥᱴᱚᱭᱮᱫᱟ ᱚᱱᱟ ᱥᱟᱨᱫᱚ ᱵᱟᱝ ᱮᱢ ᱞᱮᱠᱷᱟᱱ ᱜᱮ ᱵᱷᱟᱹᱜᱤ ᱠᱚᱜᱼᱟ ᱡᱮᱦᱮᱛᱩ ᱚᱱᱟ ᱠᱤᱱᱟᱥᱚᱠ ᱨᱟᱥᱟᱭᱚᱱᱤᱠ ᱠᱤᱴᱱᱟᱥᱚᱠ ᱥᱟᱨ ᱨᱟᱱ ᱮᱢ ᱠᱟᱛᱮᱫ ᱜᱮ ᱦᱟᱥᱟ ᱠᱚᱭ ᱠᱷᱟᱨᱟᱯ ᱮᱫᱟ ᱦᱟᱥᱟ ᱨᱮᱱᱟᱜ ᱡᱟᱦᱟᱸ ᱦᱩᱭᱩᱜᱼᱟ ᱚᱱᱟ ᱦᱟᱥᱟ ᱴᱷᱤᱠ ᱴᱷᱟᱠ ᱦᱩᱲᱩ ᱠᱚ ᱵᱟᱝ ᱦᱩᱭᱩᱜ ᱠᱟᱱᱟ ᱥᱮ ᱪᱟᱥᱼᱵᱟᱥ ᱠᱚ ᱵᱟᱝ ᱦᱩᱭᱩᱜ ᱠᱟᱱᱟ ᱦᱟᱥᱟᱭ ᱠᱷᱚᱛᱤᱭᱮᱫᱟ ᱡᱟᱟᱦᱸ ᱦᱟᱥᱟ ᱡᱟᱦᱟᱸ ᱛᱮᱡᱽ ᱛᱟᱦᱮᱱ ᱠᱟᱱᱟ ᱦᱳᱭ ᱚᱱᱟ ᱛᱮᱡᱽ ᱠᱚ ᱮᱢᱚᱜ ᱠᱟᱱᱟ ᱟᱨ ᱚᱱᱟ ᱥᱟᱶᱛᱮ ᱦᱟᱥᱟ ᱦᱚᱸ ᱫᱷᱩᱥᱟᱹᱣ ᱚᱜ ᱠᱟᱱᱟ ᱟᱨ ᱚᱱᱟ ᱠᱚᱨᱮᱫ ᱜᱮ ᱟᱵᱚ ᱪᱟᱹᱥᱤᱼᱵᱟᱹᱥᱤ ᱦᱚᱲ ᱠᱚᱫᱚ ᱵᱚᱱ ᱫᱟᱬᱟ ᱵᱟᱲᱟᱭᱮᱫᱟ ᱥᱟᱶᱛᱮ ᱟᱵᱚᱱᱟᱜ ᱦᱚᱸ ᱦᱚᱲᱢᱚ ᱨᱮᱱᱟᱜ ᱠᱷᱚᱛᱤᱜ ᱠᱟᱱ ᱜᱮᱭᱟ ᱟᱨ ᱚᱱᱮ ᱠᱤᱴᱱᱟᱥᱚᱠ ᱨᱟᱱ ᱠᱚ ᱮᱢ ᱠᱟᱛᱮᱫ ᱵᱟᱹᱫᱽ ᱨᱮᱱᱟᱜ ᱫᱟᱜ ᱱᱟᱞᱟ ᱱᱟᱞᱟᱛᱮ ᱵᱟᱹᱫᱷ ᱠᱚᱨᱮᱫ ᱦᱚᱸ ᱵᱚᱞᱚᱱ ᱠᱟᱱ ᱜᱮᱭᱟ ᱯᱩᱠᱷᱨᱤ ᱠᱚᱨᱮᱫ ᱦᱚᱸ ᱵᱚᱞᱚᱜ ᱠᱟᱱ ᱜᱮᱭᱟ ᱜᱟᱰᱟ ᱠᱚᱨᱮᱫ ᱦᱚᱸ ᱱᱟᱞᱟ ᱠᱚᱨᱮᱫ ᱦᱚᱸ ᱞᱤᱸᱡᱤ ᱪᱟᱞᱟᱜ ᱠᱟᱱ ᱜᱮᱭᱟ ᱟᱨ ᱚᱱᱟ ᱫᱟᱜ ᱞᱤᱸᱡᱤ ᱞᱤᱸᱡᱤ ᱠᱟᱛᱮᱫ ᱜᱮ ᱛᱚᱸᱵᱟ ᱛᱚᱸᱵᱟ ᱟᱠᱟᱱ ᱫᱟᱜ ᱠᱚᱨᱮ ᱞᱤᱸᱡᱤ ᱫᱟᱜ ᱠᱚᱨᱮ ᱛᱚᱸᱵᱟ ᱟᱠᱟᱱ ᱫᱟᱜ ᱨᱮ ᱟᱵᱚ ᱠᱚᱦᱚᱸ ᱵᱚᱱ ᱛᱩᱯᱩᱱ ᱠᱟᱱᱟ ᱜᱟᱹᱭ ᱰᱟᱝᱨᱤ ᱚᱱᱟ ᱫᱟᱜ ᱠᱚᱦᱚᱸ ᱠᱚ ᱧᱩᱭᱮᱫᱟ ᱩᱱᱠᱩ ᱠᱚᱵᱚᱱ ᱟᱹᱨᱩᱵᱮᱫ ᱠᱚᱣᱟ ᱟᱵᱚᱣᱟᱜ ᱦᱚᱸ ᱦᱚᱲᱢᱚᱨᱮ ᱚᱱᱟ ᱠᱤᱴᱱᱟᱥᱚᱠ ᱫᱟᱜ ᱛᱩᱯᱩ ᱠᱟᱛᱮᱫ ᱟᱵᱚᱣᱟᱜ ᱦᱚᱲᱢᱚ ᱨᱮᱦᱚᱸᱭ ᱠᱷᱚᱛᱤᱭᱮᱫᱟ ᱟᱹᱰᱤ ᱨᱚᱠᱚᱢ ᱠᱤᱪᱷᱩ ᱟᱨ ᱩᱰᱩᱠᱚᱜ ᱠᱟᱱ ᱛᱟᱵᱳᱱᱟ ᱨᱩᱣᱟᱹ ᱦᱟᱹᱥᱩ ᱠᱚ ᱚᱱᱟ ᱦᱚᱲᱢᱚ ᱨᱮᱱᱟᱜ ᱦᱟᱱᱮ ᱜᱷᱟᱣ ᱠᱚ ᱮᱢᱟᱱ ᱛᱮᱢᱟᱱ ᱟᱹᱰᱤ ᱠᱤᱪᱷᱩ ᱮᱞᱟᱨᱡᱤ ᱠᱚ ᱚᱱᱟ ᱠᱷᱟᱹᱛᱤᱨ ᱛᱮᱜᱮ ᱦᱩᱭᱩᱜ ᱠᱟᱱ ᱛᱟᱵᱳᱱᱟ ᱤᱧ ᱫᱩᱧ ᱢᱚᱱᱮᱭᱟ ᱚᱱᱟ ᱥᱟᱨ ᱵᱟᱵᱚᱱ ᱮᱢᱟᱜ ᱠᱷᱟᱱᱜᱮ ᱵᱷᱟᱹᱜᱤ ᱦᱩᱭᱩᱜᱼᱟ ᱟᱨ ᱚᱲᱟᱜ ᱨᱮᱜᱮᱵᱚᱱ ᱛᱮᱭᱟᱨᱟ ᱚᱱᱟ ᱥᱟᱨ ᱜᱟᱹᱭ ᱰᱟᱝᱨᱤ ᱜᱩᱨᱤᱡ ᱟᱛᱮᱫ ᱩᱱᱠᱩᱣᱟᱜ ᱫᱟᱜ ᱥᱮᱫ ᱡᱚᱝ ᱟᱛᱮᱫ ᱡᱮᱢᱚᱱ ᱱᱤᱢ ᱟᱛᱮᱫ ᱵᱮᱥᱚᱱ ᱟᱛᱮᱫ ᱠᱮᱪᱩᱣᱟᱹ ᱥᱟᱨ ᱟᱛᱮᱜ ᱵᱚᱱ ᱵᱮᱱᱟᱣ ᱞᱮᱠᱷᱟᱱ ᱵᱷᱟᱹᱜᱤ ᱠᱚᱜᱼᱟ ᱟᱨ ᱚᱱᱟ ᱜᱮᱵᱚᱱ ᱪᱟᱹᱞᱩ ᱞᱮᱠᱷᱟᱱ ᱵᱷᱟᱹᱜᱤᱜᱼᱟ